ᱥᱟᱦᱟᱨ ᱠᱷᱚᱱ ᱟᱛᱳ ᱴᱚᱞᱟ ᱥᱮ ᱴᱚᱴᱷᱟ ᱨᱮᱭᱟᱜ ᱥᱟᱶᱟᱨ ᱫᱚ ᱫᱚᱢᱮ ᱢᱤᱫᱴᱟᱝ ᱵᱷᱟᱜᱮ ᱫᱚ ᱵᱟᱹᱱᱩᱜ ᱟᱠᱟᱫᱟ ᱚᱱᱟ ᱠᱷᱟᱹᱛᱤᱨ ᱛᱮ ᱤᱧ ᱫᱚ ᱥᱟᱦᱟᱨ ᱤᱧ ᱠᱩᱥᱤᱭᱟᱜ ᱜᱮᱭᱟ ᱪᱮᱫᱟᱜ ᱥᱮ ᱱᱚᱰᱮ ᱥᱟᱦᱟᱨ ᱨᱮᱫᱚ ᱱᱮᱴ ᱠᱚᱨᱮᱱᱟᱜ ᱯᱨᱚᱵᱞᱮᱢ ᱠᱚ ᱵᱟᱝ ᱛᱟᱦᱮᱱᱟ ᱡᱟᱦᱟᱸ ᱨᱮ ᱫᱟᱹᱲ ᱵᱟᱲᱟ ᱵᱟᱝ ᱦᱩᱭᱩᱜᱼᱟ ᱫᱩᱲᱩᱵ ᱠᱟᱛᱮ ᱜᱮ ᱜᱟᱱᱚᱜᱼᱟ ᱟᱨ ᱦᱚᱲᱟᱜ ᱟᱛᱳ ᱚᱲᱟᱜ ᱨᱮᱫᱚ ᱵᱟᱝ ᱛᱟᱦᱮᱱᱟ ᱡᱷᱚᱛᱚ ᱠᱤᱪᱷᱩ ᱨᱮᱱᱟᱜ ᱚᱞᱚᱜ ᱯᱟᱲᱦᱟᱜ ᱥᱩᱵᱤᱫᱷᱟ ᱪᱤᱠᱤᱛᱥᱟ ᱨᱮᱱᱟᱜ ᱦᱚᱸ ᱟᱫᱚ ᱚᱱᱟ ᱠᱷᱟᱹᱛᱤᱨ ᱛᱮᱜᱮ ᱥᱟᱦᱟᱨ ᱨᱮ ᱛᱟᱦᱮᱸ ᱞᱮᱱ ᱠᱷᱟᱱ ᱚᱞᱚᱜ ᱯᱟᱲᱦᱟᱣ ᱥᱟᱺᱜᱤᱧ ᱪᱟᱞᱟᱜ ᱵᱟᱝ ᱦᱩᱭᱩᱜᱼᱟ ᱥᱩᱨ ᱨᱮᱜᱮ ᱦᱩᱭᱩᱜᱼᱟ ᱟᱨ ᱫᱚᱢᱮ ᱟᱥᱟ ᱡᱟᱣᱟ ᱛᱮᱦᱚᱸ ᱦᱚᱲᱢᱚ ᱵᱟᱹᱲᱤᱡ ᱫᱟᱲᱮᱭᱟᱜᱼᱟ ᱚᱱᱟ ᱠᱷᱟᱹᱛᱤᱨ ᱛᱮ ᱥᱟᱦᱟᱨ ᱨᱮ ᱛᱟᱦᱮᱸ ᱠᱟᱛᱮ ᱥᱩᱨ ᱠᱷᱚᱱ ᱜᱮ ᱚᱞᱚᱜ ᱯᱟᱲᱦᱟᱜ ᱫᱚ ᱱᱟᱯᱟᱭ ᱜᱮᱭᱟ ᱢᱮᱱᱠᱷᱟᱱ ᱱᱚᱣᱟ ᱠᱚ ᱡᱤᱱᱤᱥ ᱦᱚᱸ ᱟᱛᱳ ᱴᱚᱞᱟ ᱨᱮ ᱛᱟᱦᱮᱸ ᱞᱮᱱ ᱠᱷᱟᱱ ᱟᱹᱰᱤ ᱛᱮᱫ ᱜᱮ ᱱᱟᱯᱟᱭᱚᱜᱼᱟ ᱱᱤᱡᱮᱨᱟᱜ ᱴᱚᱴᱷᱟ ᱨᱮ ᱪᱮᱫᱟᱜ ᱥᱮ ᱱᱤᱡᱮᱨᱟᱜ ᱴᱚᱴᱷᱟ ᱱᱤᱡᱮᱨᱟᱜ ᱵᱚᱠᱚ ᱵᱩᱠᱟᱹ ᱛᱚᱯᱟ ᱵᱟᱹᱜᱤ ᱦᱚᱴᱚ ᱠᱟᱛᱮ ᱫᱚ ᱥᱟᱦᱟᱨ ᱱᱟᱜᱟᱨ ᱵᱟᱝ ᱪᱟᱞᱟᱜ ᱞᱟᱜᱟᱣ ᱵᱚᱱᱟ ᱤᱱᱟᱹ ᱠᱷᱟᱱ ᱫᱚ ᱟᱭᱳ ᱵᱟᱵᱟ ᱠᱚᱦᱚᱸ ᱧᱮᱞ ᱜᱟᱱᱚᱜᱼᱟ ᱟᱨ ᱵᱟᱨᱥᱮᱱ ᱫᱚ ᱢᱤᱫ ᱦᱚᱲ ᱫᱚ ᱵᱟᱢ ᱥᱮᱱ ᱫᱟᱲᱮᱭᱟᱜᱼᱟ ᱚᱱᱟ ᱠᱷᱟᱹᱛᱤᱨ ᱛᱮ ᱥᱟᱦᱟᱨ ᱠᱷᱚᱱᱟᱜ ᱫᱚ ᱚᱲᱟᱜ ᱵᱩᱠᱟᱹ ᱛᱚᱯᱟ ᱨᱮᱜᱮ ᱛᱟᱦᱮᱱ ᱫᱚ ᱱᱟᱯᱟᱭᱟ ᱢᱮᱱᱠᱷᱟᱱ ᱱᱟᱯᱟᱭ ᱠᱟᱛᱮ ᱨᱮᱦᱚᱸ ᱛᱟᱦᱮᱱ ᱫᱚ ᱞᱟᱜᱟᱣ ᱜᱮᱭᱟ ᱠᱟᱨᱚᱱ ᱡᱷᱚᱛᱚ ᱨᱚᱠᱚᱢ ᱥᱩᱵᱤᱫᱟ ᱟᱵᱚ ᱱᱤᱡᱮᱨᱟᱜ ᱴᱚᱴᱷᱟ ᱨᱮᱫᱚ ᱵᱟᱹᱱᱩᱜ ᱟᱠᱟᱜ ᱠᱷᱟᱹᱛᱤᱨ ᱛᱮ